ᱤᱧᱫᱚ ᱟᱞᱮ ᱚᱲᱟᱜᱨᱮ ᱥᱤᱢ ᱥᱩᱠᱨᱤ ᱢᱮᱨᱚᱢ ᱵᱷᱤᱰᱤ ᱜᱟᱹᱭᱼᱰᱟᱝᱨᱟ ᱡᱚᱛᱚᱜᱮᱧ ᱟᱹᱥᱩᱞᱟᱠᱟᱫ ᱠᱚᱣᱟ ᱟᱫᱚ ᱱᱩᱝᱠᱩ ᱫᱚ ᱥᱮᱛᱟᱜᱨᱮ ᱦᱚᱲ ᱵᱮᱨᱮᱫ ᱥᱟᱛᱷᱮ ᱥᱟᱛᱷᱮ ᱩᱱᱠᱩᱦᱚᱸ ᱞᱟᱜᱟ ᱚᱰᱳᱠ ᱠᱚᱣᱟ ᱞᱟᱜᱟ ᱚᱰᱳᱠ ᱠᱟᱛᱮᱫ ᱥᱤᱢ ᱥᱩᱠᱨᱤ ᱢᱤᱦᱩ ᱢᱮᱨᱚᱢ ᱜᱟᱹᱭᱼᱰᱟᱝᱨᱟ ᱫᱚ ᱥᱮᱛᱟᱜᱨᱮ ᱡᱚᱢᱟᱜ ᱤᱧ ᱮᱢᱟᱣᱟᱠᱚᱣᱟ ᱵᱟᱝ ᱪᱟᱣᱞᱮ ᱵᱟᱝ ᱜᱩᱦᱩᱢ ᱟᱴᱟᱠᱚ ᱥᱟᱛᱷᱮ ᱥᱟᱛᱷᱮ ᱜᱷᱟᱠᱚᱧ ᱮᱢᱟᱣᱟᱠᱚᱣᱟ ᱱᱤᱭᱟᱹ ᱜᱷᱟᱥᱠᱚ ᱮᱢ ᱠᱟᱛᱮᱫ ᱱᱩᱝᱠᱩ ᱫᱚ ᱞᱟᱡᱠᱚ ᱵᱤᱜᱛᱟᱠᱚᱣᱟ ᱟᱨ ᱦᱚᱲᱢᱚᱦᱚᱸ ᱴᱷᱤᱠ ᱠᱚ ᱵᱩᱡᱷᱟᱹᱣᱟ ᱟᱨ ᱱᱩᱝᱠᱩᱠᱚ ᱟᱥᱛᱮ ᱟᱥᱛᱮᱠᱚ ᱦᱟᱨᱟᱵᱩᱨᱩᱜᱼᱟ ᱟᱨ ᱢᱤᱫᱵᱟᱨ ᱴᱟᱠᱟ ᱠᱟᱢᱟᱣ ᱦᱩᱭᱩᱜᱼᱟ